ᱡᱮ ᱠᱳᱱᱳ ᱵᱟᱜᱟᱱ ᱵᱟ ᱫᱟᱨᱮ ᱨᱚᱦᱚᱭ ᱞᱟᱦᱟᱨᱮ ᱞᱟᱦᱟ ᱨᱮᱫᱚ ᱟᱹᱜᱩᱭ ᱦᱩᱭᱩᱜᱼᱟ ᱢᱟᱱᱮ ᱵᱤᱡᱽ ᱥᱮ ᱡᱚ ᱚᱱᱟ ᱟᱹᱜᱩ ᱠᱟᱛᱮ ᱟᱯᱷᱚᱨ ᱦᱩᱭᱩᱜᱼᱟ ᱟᱯᱷᱚᱨ ᱠᱟᱛᱮ ᱚᱱᱟ ᱡᱟᱱᱟᱢᱚᱜᱼᱟ ᱚᱱᱟ ᱡᱟᱱᱟᱢ ᱠᱟᱛᱮ ᱟᱨᱦᱚᱸ ᱨᱚᱦᱚᱭ ᱠᱟᱛᱮ ᱱᱤᱛᱚᱜ ᱩᱞ ᱫᱟᱨᱮ ᱡᱚᱫᱤ ᱵᱚᱱ ᱨᱚᱦᱚᱭ ᱠᱷᱟᱡ ᱩᱞ ᱠᱩᱭᱩ ᱞᱟᱜᱟᱜᱼᱟ ᱚᱱᱟ ᱵᱚᱱ ᱟᱯᱷᱚᱨᱟ ᱚᱸᱰᱮ ᱠᱷᱚᱡ ᱫᱟᱨᱮ ᱯᱷᱩᱴᱟᱹᱣ ᱨᱟᱠᱟᱵᱚᱜᱼᱟ ᱚᱱᱟ ᱯᱷᱩᱴᱟᱹᱣ ᱨᱟᱠᱟᱵ ᱠᱟᱛᱮ ᱱᱚᱣᱟ ᱚᱸᱰᱮ ᱠᱷᱚᱡ ᱵᱷᱮᱜᱟᱨ ᱠᱟᱛᱮ ᱚᱱᱟ ᱟᱨᱦᱚᱸ ᱮᱴᱟᱜ ᱨᱮᱥᱮ ᱡᱟᱦᱟᱱ ᱢᱚᱱᱮ ᱱᱮᱛᱟᱨ ᱢᱟ ᱦᱟᱥᱟ ᱢᱟᱱᱮ ᱛᱟᱦᱮᱱᱟᱥᱮ ᱚᱠᱚᱭ ᱫᱚ ᱠᱮᱨᱤᱵᱮᱜᱽ ᱛᱮ ᱚᱠᱚᱭ ᱫᱚ ᱪᱮᱫ ᱠᱚᱛᱮ ᱠᱚ ᱠᱚᱨᱟᱣᱟ ᱚᱱᱟᱨᱮ ᱨᱚᱦᱚᱭ ᱠᱟᱛᱮ ᱚᱱᱟ ᱡᱚᱠᱷᱚᱱ ᱫᱟᱨᱮ ᱨᱟᱠᱟᱵᱚᱜᱼᱟ ᱞᱟᱹᱴᱩ ᱧᱚᱜᱚᱜᱼᱟ ᱱᱟᱥᱮᱱᱟᱜ ᱚᱱᱟ ᱞᱟᱹᱴᱩ ᱴᱷᱤᱠ ᱠᱟᱛᱮ ᱚᱱᱟ ᱟᱨᱦᱚᱸ ᱮᱠᱥᱴᱨᱟ ᱡᱟᱭᱜᱟ ᱨᱮ ᱚᱠᱟᱴᱟᱜ ᱡᱟᱭᱜᱟ ᱨᱮᱠᱚ ᱨᱚᱦᱚᱭᱟ ᱚᱸᱰᱮ ᱨᱚᱦᱚᱭ ᱴᱷᱤᱠ ᱠᱟᱛᱮ ᱚᱸᱰᱮ ᱜᱩᱨᱤᱡ ᱥᱟᱨ ᱞᱟᱜᱟᱜᱼᱟ ᱥᱮ ᱥᱚᱢᱚᱭ ᱯᱮ ᱯᱩᱱ ᱫᱤᱱ ᱯᱚᱨᱮ ᱫᱟᱜ ᱞᱟᱜᱟᱜᱼᱟ ᱫᱟᱜ ᱞᱟᱜᱟᱣ ᱯᱚᱨ ᱚᱱᱟ ᱞᱟᱹᱴᱩᱜᱼᱟ ᱟᱨ ᱞᱟᱹᱴᱩ ᱠᱟᱛᱮ ᱚᱱᱟ ᱚᱸᱰᱮ ᱠᱷᱚᱡ ᱵᱟᱦᱟᱭ ᱟᱲᱟᱜᱟ ᱵᱟᱦᱟ ᱯᱚᱨ ᱯᱷᱚᱞ ᱮ ᱟᱲᱟᱜᱟ ᱩᱞ ᱫᱟᱨᱮᱢ ᱨᱚᱦᱚᱭ ᱞᱮᱠᱷᱟᱡ ᱞᱟᱦᱟᱨᱮ ᱯᱷᱩᱞ ᱮ ᱟᱲᱟᱜᱟ ᱢᱟᱱᱮ ᱵᱟᱦᱟ ᱵᱟᱦᱟ ᱯᱚᱨᱮ ᱟᱲᱟᱜᱟ ᱩᱞ ᱥᱮ ᱩᱞ ᱟᱵᱚ ᱵᱚᱱ ᱡᱚᱢ ᱫᱟᱲᱮᱭᱟᱜᱼᱟ ᱥᱮ ᱩᱱ ᱡᱚᱠᱷᱚᱡ ᱚᱱᱟ ᱫᱟᱨᱮ ᱨᱮᱱᱟᱜ ᱥᱳᱱᱫᱚᱨᱡᱡᱚ ᱥᱚᱵᱩᱡᱽ ᱠᱟᱞᱟᱨ ᱜᱳᱴᱟ ᱦᱟᱹᱨᱭᱟᱹᱲ ᱜᱮ ᱧᱮᱞᱚᱜᱼᱟ ᱟᱹᱰᱤ ᱢᱚᱡᱽ ᱧᱮᱞᱚᱜᱼᱟ